ᱦᱮᱸ ᱦᱮᱞᱳ ᱦᱳᱭ ᱦᱳᱭ ᱦᱳᱭ ᱟᱹᱞᱤᱧ ᱫᱚ ᱯᱟᱛᱮ ᱯᱟᱹᱱᱤ ᱢᱟᱹᱡᱷᱤ ᱜᱚᱢᱠᱮ ᱥᱟᱞᱠᱷᱟᱱ ᱢᱩᱨᱢᱩ ᱠᱟᱱᱟᱞᱤᱧ ᱟᱫᱚ ᱪᱮᱫ ᱟᱫᱚ ᱪᱮᱫ ᱠᱷᱚᱵᱚᱨ ᱠᱚ ᱦᱳᱭ ᱱᱚᱣᱟ ᱢᱚᱭᱩᱨᱵᱷᱚᱸᱡᱽ ᱵᱟᱲᱟᱭ ᱠᱟᱛᱷᱟ ᱢᱤᱫᱴᱟᱝ ᱱᱚᱣᱟ ᱠᱚᱢᱟ ᱡᱚᱛᱚ ᱵᱟᱹᱞᱭᱟ ᱯᱟᱛᱷᱩᱨᱤᱭᱟᱹ ᱡᱟᱭᱜᱟ ᱠᱟᱱᱟ ᱟᱨ ᱱᱚᱰᱮ ᱡᱚᱛᱚ ᱟᱹᱫᱤᱵᱟᱹᱥᱤ ᱥᱟᱱᱛᱟᱲ ᱞᱮᱠᱟᱱ ᱦᱚᱲ ᱜᱮ ᱰᱷᱮᱹᱨ ᱢᱮᱱᱟᱜ ᱵᱚᱱᱟ ᱟᱨ ᱱᱚᱝᱠᱟ ᱟᱹᱰᱤ ᱢᱟᱨᱟᱝ ᱢᱟᱨᱟᱝ ᱡᱟᱭᱜᱟ ᱫᱚ ᱵᱟᱝ ᱵᱚᱱ ᱦᱟᱢᱮᱴ ᱠᱟᱣᱱᱟ ᱚᱠᱚᱭᱟᱜ ᱚᱠᱟᱨᱮ ᱯᱟᱸᱪ ᱢᱟ ᱪᱷᱚᱭ ᱢᱟ ᱥᱟᱛ ᱢᱟ ᱤᱱᱠᱟᱹ ᱫᱷᱟᱨᱟ ᱜᱮ ᱢᱮᱱᱟᱜᱼᱟ ᱟᱨ ᱱᱚᱰᱮ ᱚᱱᱟ ᱵᱟᱹᱞᱤᱭᱟ ᱢᱟᱹᱴᱤ ᱦᱤᱥᱟᱹᱵᱛᱮ ᱜᱩᱰᱤ ᱢᱟᱹᱴᱤ ᱯᱟᱛᱷᱚᱨᱤᱭᱟᱹ ᱢᱟᱹᱴᱤ ᱦᱤᱥᱟᱹᱵᱛᱮ ᱦᱚᱸ ᱱᱚᱣᱟ ᱦᱳᱲᱳ ᱠᱚᱦᱚᱸ ᱚᱱᱠᱟ ᱪᱟᱥ ᱫᱚ ᱵᱟᱭ ᱦᱩᱭ ᱴᱷᱤᱠᱚᱜ ᱠᱟᱱᱟ ᱚᱱᱠᱟᱱ ᱵᱷᱟᱹᱜᱤ ᱞᱮᱠᱟᱱ ᱡᱟᱭᱜᱟ ᱫᱚ ᱟᱹᱰᱤ ᱢᱤᱫ ᱵᱟᱨ ᱴᱷᱮᱱ ᱜᱮ ᱢᱮᱱᱟᱜᱼᱟ ᱢᱟᱱᱮ ᱢᱮᱠᱥᱤᱢᱟᱢ ᱵᱟᱝ ᱵᱷᱟᱹᱜᱤ ᱞᱮᱠᱟᱱ ᱫᱷᱟᱨᱟ ᱡᱟᱭᱜᱟ ᱜᱮ ᱵᱟᱹᱞᱤᱭᱟ ᱡᱟᱭᱜᱟ ᱫᱷᱟᱨᱟ ᱜᱮ ᱰᱷᱮᱹᱨ ᱢᱮᱱᱟᱜᱼᱟ ᱦᱳᱭ ᱦᱳᱭ ᱚᱱᱠᱟ ᱵᱤᱱ ᱦᱮᱡ ᱞᱮᱱᱠᱷᱟᱱ ᱫᱚ ᱱᱚᱛᱮ ᱜᱟᱱᱚᱜ ᱜᱮᱭᱟ ᱚᱱᱠᱟ ᱫᱚ ᱡᱟᱭᱜᱟ ᱠᱚᱫᱚ ᱢᱮᱱᱟᱜ ᱜᱮᱭᱟ ᱟᱫᱚ ᱱᱚᱛᱮ ᱫᱚ ᱪᱟᱥ ᱠᱚᱫᱚ ᱚᱱᱠᱟ ᱫᱚ ᱵᱟᱭ ᱦᱩᱭᱩᱜᱼᱟ ᱟᱯᱮ ᱚᱱᱟ ᱵᱟᱞᱮᱥᱚᱨ ᱞᱮᱠᱟ ᱥᱚᱢᱚᱛᱚᱞ ᱡᱟᱭᱜᱟᱢᱟ ᱵᱟᱝ ᱠᱟᱱᱟ ᱡᱟᱭᱜᱟ ᱛᱮᱫᱚ ᱚᱱᱛᱮ ᱫᱚ ᱯᱟᱹᱛᱩ ᱢᱟᱹᱴᱤ ᱡᱟᱭᱜᱟ ᱠᱟᱱᱟ ᱚᱱᱛᱮ ᱫᱚ ᱦᱳᱲᱳᱢ ᱪᱟᱥ ᱠᱮᱜᱼᱟ ᱢᱟᱱᱮ ᱦᱩᱭᱩᱜ ᱜᱮᱭᱟ ᱵᱟᱲᱮ ᱟᱫᱚ ᱱᱚᱛᱮ ᱢᱟᱱᱮ ᱪᱟᱥ ᱵᱟᱭ ᱦᱩᱭᱩᱜ ᱴᱷᱤᱠᱚᱜ ᱠᱟᱱ ᱤᱫᱤᱛᱮ ᱟᱞᱮ ᱟᱹᱰᱤ ᱠᱚᱥᱴᱚᱛᱮᱞᱮ ᱟᱹᱥᱩᱞᱚᱜ ᱠᱟᱱᱟ ᱢᱚᱭᱩᱨᱵᱷᱚᱸᱡᱽ ᱦᱚᱲ ᱫᱚ ᱦᱳᱭ ᱦᱳᱭ ᱛᱚᱵᱮ ᱦᱮᱡ ᱵᱤᱰᱟᱹᱜ ᱵᱤᱱ ᱱᱚᱛᱮ ᱱᱟᱦᱟᱜ ᱟᱹᱞᱤᱧ ᱥᱟᱞᱟᱜ ᱱᱟᱦᱟᱜ ᱡᱳᱜᱟᱡᱳᱜᱽ ᱵᱤᱱ ᱦᱳᱭ ᱟᱫᱚ ᱢᱟ ᱛᱚᱵᱮ ᱤᱱᱠᱟᱹ ᱫᱷᱟᱨᱮ ᱜᱮᱞᱟᱝ ᱜᱟᱞᱢᱟᱨᱟᱣᱟ ᱦᱳᱭᱢᱟ ᱡᱚᱦᱟᱨ ᱜᱮ